ᱥᱚᱨᱠᱟᱨ ᱪᱟᱥ ᱞᱟᱹᱜᱤᱫ ᱛᱮ ᱟᱭᱢᱟ ᱠᱤᱪᱷᱩ ᱯᱷᱮᱥᱤᱞᱤᱴᱤ ᱮᱢᱚᱜ ᱠᱟᱱ ᱜᱮᱭᱟᱭ ᱚᱱᱟ ᱢᱩᱫᱽ ᱨᱮ ᱯᱟᱲᱟᱜ ᱠᱟᱱᱟ ᱢᱤᱫᱴᱮᱱ ᱞᱳᱱ ᱪᱟᱥ ᱞᱳᱱ ᱪᱟᱥ ᱞᱳᱱ ᱛᱟᱨᱯᱚᱨ ᱡᱮᱢᱚᱱ ᱤᱛᱟᱹ ᱞᱮᱢᱯ ᱥᱳᱥᱟᱭᱴᱤ ᱠᱷᱚᱱ ᱠᱚ ᱮᱢᱟ ᱠᱚ ᱠᱟᱱᱟ ᱚᱱᱟ ᱢᱤᱫᱴᱮᱱ ᱥᱩᱵᱤᱫᱷᱟ ᱛᱟᱨᱯᱚᱨᱮ ᱟᱨ ᱢᱤᱫᱴᱮᱱ ᱚᱱᱟ ᱮᱢ ᱠᱟᱛᱮᱫ ᱦᱚᱸ ᱟᱨ ᱢᱤᱫᱴᱮᱱ ᱥᱟᱦᱟᱡᱡᱚ ᱫᱟᱲᱮᱭᱟᱜ ᱠᱷᱟᱱ ᱟᱹᱰᱤ ᱵᱷᱟᱹᱜᱮ ᱦᱩᱭ ᱠᱚᱜᱼᱟ ᱡᱮᱢᱚᱱ ᱡᱚᱨᱟ ᱫᱟᱢ ᱮᱠᱴᱩ ᱛᱩᱞᱚᱱᱟ ᱢᱩᱞᱚᱠ ᱵᱷᱟᱵᱮ ᱛᱷᱚᱲᱟᱭ ᱠᱚᱢ ᱞᱮᱠᱷᱟᱱ ᱟᱨ ᱦᱩᱲᱩ ᱫᱟᱢ ᱛᱷᱚᱲᱟᱭ ᱰᱷᱮᱹᱨ ᱞᱮᱠᱷᱟᱱ ᱛᱟᱦᱚᱞᱮ ᱪᱟᱹᱥᱤᱭᱟᱜ ᱛᱷᱚᱲᱟ ᱪᱟᱥ ᱠᱟᱛᱮᱜ ᱯᱨᱚᱯᱷᱤᱴ ᱛᱟᱸᱦᱮ ᱠᱚᱜ ᱛᱟᱠᱚᱣᱟ